ᱥᱩᱨ ᱥᱩᱯᱩᱨ ᱨᱮᱫᱚ ᱯᱚᱛᱚᱵᱽ ᱫᱚᱠᱟᱱ ᱫᱚ ᱵᱟᱹᱱᱩᱜᱼᱟ ᱱᱚᱸᱰᱮ ᱫᱚ ᱟᱞᱮ ᱫᱚ ᱱᱚᱸᱰᱮ ᱠᱷᱚᱱᱟᱜ ᱢᱚᱬᱮ ᱢᱟᱹᱭᱤᱞ ᱯᱷᱟᱨᱟᱠ ᱨᱮ ᱯᱚᱛᱚᱵᱽ ᱠᱤᱨᱤᱧ ᱪᱟᱞᱟᱜ ᱦᱩᱭᱩᱜ ᱛᱟᱞᱮᱭᱟ ᱚᱸᱰᱮ ᱜᱮ ᱢᱟᱨᱮ ᱯᱚᱛᱚᱵᱽ ᱟᱨ ᱱᱟᱣᱟ ᱯᱚᱛᱚᱵᱽ ᱵᱟᱱᱟᱨ ᱜᱮ ᱧᱟᱢᱚᱜᱼᱟ